ᱵᱟ ᱵᱩ ᱱᱚᱝᱠᱟ ᱟᱯᱮᱭᱟᱜ ᱫᱤᱥᱚᱢ ᱛᱮᱧ ᱦᱮᱡ ᱮᱱᱟ ᱟᱨ ᱱᱚᱝᱠᱟ ᱟᱯᱮ ᱢᱟᱴᱷ ᱨᱮᱯᱮ ᱠᱷᱮᱞ ᱠᱟᱱᱛᱮ ᱤᱧᱦᱚᱸ ᱱᱚᱛᱮ ᱢᱟᱴᱷ ᱥᱩᱨ ᱥᱮᱫ ᱜᱮᱧ ᱥᱚᱦᱚᱨ ᱥᱮᱴᱮᱨᱮᱱᱟ ᱱᱚᱝᱠᱟ ᱟᱯᱮᱭᱟᱜ ᱠᱷᱮᱞ ᱠᱚ ᱮᱱᱮᱡ ᱠᱚ ᱧᱮᱞ ᱠᱟᱛᱮᱫ ᱟᱹᱰᱤ ᱵᱮᱥ ᱜᱮᱧ ᱧᱮᱞ ᱠᱮᱫ ᱯᱮᱭᱟ ᱵᱟᱝ ᱟ ᱱᱟᱯᱟᱭ ᱯᱮ ᱠᱷᱮᱞ ᱠᱟᱱᱟ ᱟᱸ ᱟᱹᱞᱤᱧᱟᱜ ᱢᱮᱱ ᱜᱟᱱᱚᱭᱟᱜ ᱨᱮ ᱛᱟᱦᱮᱸᱠᱟᱱᱟ ᱟᱯᱮᱴᱷᱮᱱ ᱛᱟᱦᱮᱸᱠᱟᱱᱟ ᱡᱮ ᱡᱮ ᱟᱯᱮᱠᱤ ᱡᱟᱦᱟᱸᱱᱟᱜ ᱰᱤᱵᱷᱤᱡᱚᱱ ᱠᱚᱨᱮ ᱠᱤ ᱱᱚᱝᱠᱟ ᱡᱟᱦᱟᱸᱱᱟᱜ ᱠᱚᱨᱮ ᱯᱮ ᱠᱷᱮᱞᱟᱠᱟᱫᱟ ᱵᱟᱹᱵᱩ ᱞᱟ ᱭᱫᱤᱧ ᱡᱮ ᱟᱯᱮᱭᱟᱜ ᱡᱩᱫᱤ ᱠᱷᱮᱞ ᱨᱮᱱᱟᱜ ᱤᱪᱪᱷᱟ ᱛᱟᱦᱮᱸ ᱢᱮᱱᱟᱜᱼᱟ ᱥᱮ ᱪᱮ ᱢᱟ ᱞᱟᱦᱟ ᱥᱮᱫ ᱪᱟᱞᱟᱣ ᱨᱮᱱᱟᱜ ᱥᱮ ᱵᱷᱟᱜᱮ ᱡᱟᱭᱜᱟ ᱨᱮᱱᱟᱜ ᱠᱷᱮᱞ ᱨᱮᱱᱟᱜ ᱮᱸ ᱛᱟᱦᱚᱞᱮ ᱟᱯᱮ ᱤᱧ ᱠᱚᱪᱤᱝ ᱤᱧ ᱮᱢ ᱠᱮᱯᱮᱭᱟ ᱛᱟᱦᱚᱞᱮ ᱟᱯᱮ ᱠᱤ ᱠᱚᱪᱤᱝ ᱯᱮ ᱦᱤᱡᱩᱜ ᱟ ᱤᱧ ᱴᱷᱮᱱ ᱵᱟᱹᱵᱩ ᱧᱮᱞ ᱢᱟᱯᱮ ᱧᱮᱞᱮᱫ ᱜᱮᱭᱟ ᱱᱚᱝᱠᱟᱱ ᱟᱵᱚ ᱜᱟᱱ ᱟᱹᱰᱤ ᱟᱵᱚᱨᱮᱱ ᱮᱥᱴᱤ ᱠᱚᱠᱚ ᱠᱷᱮᱞ ᱠᱟᱱᱟ ᱱᱚᱝᱠᱟ ᱦᱟᱭ ᱞᱤᱜᱽ ᱠᱚᱨᱮ ᱱᱚᱝᱠᱟ ᱥᱚᱱᱛᱳᱥ ᱴᱨᱚᱯᱷᱤ ᱠᱚᱨᱮ ᱟᱭᱥᱮᱞ ᱠᱚᱨᱮ ᱱᱚᱝᱠᱟ ᱫᱚᱯᱮ ᱟᱸᱡᱚᱢᱟᱠᱟᱫ ᱜᱮᱭᱟ ᱛᱚ ᱚᱱᱠᱟ ᱵᱷᱟᱜᱤ ᱧᱚᱜ ᱯᱮ ᱦᱮᱡᱞᱮᱱ ᱠᱷᱟᱱ ᱠᱚᱪᱤᱝ ᱮᱢ ᱠᱟᱛᱮ ᱡᱩᱫᱤ ᱵᱷᱟᱜᱮ ᱧᱚᱜ ᱯᱮ ᱠᱷᱮᱞᱟ ᱛᱟᱦᱮᱞᱮ ᱤᱧᱦᱚᱸ ᱚᱱᱠᱟ ᱜᱮ ᱛᱟᱦᱚᱞᱮ ᱵᱷᱟᱜᱮ ᱧᱚᱜ ᱤᱧ ᱵᱮᱵᱚᱥᱛᱟ ᱦᱟᱞᱮ ᱛᱮ ᱚᱱᱟ ᱠᱷᱮᱞ ᱠᱚᱨᱮᱱᱟᱜ ᱥᱩᱡᱚᱜᱽ ᱠᱚᱧ ᱮᱢᱟᱯᱮᱭᱟ ᱚᱱᱟ

ᱵᱟᱹᱵᱩ ᱛᱟᱦᱚᱞᱮ ᱩᱱᱠᱩᱥᱟᱶ ᱜᱚᱞᱯᱚ ᱠᱟᱛᱮ ᱜᱟᱞᱢᱟᱨᱟᱣ ᱠᱟᱛᱮ ᱛᱟᱨᱯᱨᱮ ᱡᱟᱱᱟᱣᱟᱧ ᱢᱮ ᱛᱟᱨᱯᱚᱨᱮ ᱜᱟᱯᱟ ᱠᱷᱟᱱ ᱜᱮ ᱛᱟᱦᱚᱞᱮ ᱟᱯᱮᱭᱟᱜ ᱠᱚᱪᱤᱝ ᱠᱚᱧ ᱥᱩᱨᱩ ᱜᱚᱫ ᱠᱟᱜ ᱟ ᱴᱷᱤᱠᱜᱮᱭᱟ ᱛᱟᱦᱮᱞᱮ ᱚᱱᱠᱟ ᱠᱷᱚᱵᱚᱨ ᱠᱚ ᱞᱟ ᱭᱟ ᱧ ᱢᱮ